ᱟᱵᱚ ᱡᱩᱫᱤ ᱠᱷᱮᱞᱳᱰ ᱵᱟᱨᱮ ᱛᱮᱵᱚᱱ ᱢᱮᱱᱟ ᱡᱮ ᱠᱷᱮᱞᱳᱰ ᱫᱚ ᱵᱟᱨ ᱞᱮᱠᱟᱛᱮ ᱠᱷᱮᱞᱳᱰ ᱦᱩᱭᱩᱜᱼᱟ ᱡᱮᱞᱮᱠᱟ ᱢᱤᱫ ᱦᱩᱭᱩᱜ ᱠᱟᱱᱟ ᱚᱯᱷᱞᱟᱭᱤᱱ ᱠᱷᱮᱞᱳᱰ ᱟᱨ ᱢᱤᱫ ᱫᱚ ᱦᱩᱭᱩᱜ ᱠᱟᱱᱟ ᱚᱱᱞᱟᱭᱤᱱ ᱠᱷᱮᱞᱳᱰ ᱯᱳᱭᱞᱚᱨᱤᱧ ᱞᱟᱹᱭᱟ ᱚᱯᱷᱞᱟᱭᱤᱱ ᱠᱷᱮᱞᱳᱰ ᱵᱟᱨᱮᱛᱮ ᱚᱯᱷᱞᱟᱭᱤᱱ ᱠᱷᱮᱞᱳᱰ ᱫᱚ ᱡᱮᱞᱮᱠᱟ ᱢᱮᱱᱟᱜᱼᱟ ᱦᱮᱸ ᱡᱮ ᱟᱵᱚᱱᱟᱜ ᱡᱟᱦᱟᱸ ᱟᱛᱳ ᱴᱚᱞᱟ ᱯᱟᱲᱟ ᱠᱚᱨᱮ ᱵᱮᱥᱤᱜᱮ ᱵᱤᱥᱮᱥ ᱠᱟᱨᱛᱮ ᱧᱮᱞ ᱧᱟᱢᱚᱜ ᱠᱟᱱᱟ ᱡᱮᱢᱚᱱ ᱠᱚᱲᱟ ᱜᱤᱫᱽᱨᱟᱹ ᱠᱚᱣᱟᱜ ᱠᱷᱮᱞᱳᱰ ᱠᱩᱲᱤ ᱜᱤᱫᱽᱨᱟᱹ ᱠᱷᱮᱞᱳᱜ ᱟᱠᱚ ᱠᱷᱮᱞᱳᱰ ᱱᱚᱣᱟ ᱫᱚ ᱵᱚᱞ ᱠᱷᱮᱞ ᱱᱚᱣᱟ ᱵᱚᱞ ᱠᱷᱮᱞ ᱫᱚ ᱵᱟᱱᱟᱨ ᱯᱟᱦᱴᱟ ᱜᱮᱠᱚ ᱠᱷᱮᱞᱳᱜ ᱠᱟᱱ ᱜᱮᱭᱟ ᱚᱱᱟ ᱪᱷᱟᱰᱟ ᱠᱟᱛᱮ ᱡᱮᱢᱚᱱ ᱢᱮᱱᱟᱜᱼᱟ ᱟᱨᱚ ᱠᱨᱤᱠᱮᱴ ᱦᱚᱸ ᱤᱱᱟᱹ ᱪᱷᱟᱲᱟ ᱠᱟᱛᱮ ᱦᱚᱠᱤ ᱢᱮᱱᱟᱜᱼᱟ ᱠᱟᱵᱟᱰᱤ ᱢᱮᱱᱟᱜᱼᱟ ᱠᱟᱹᱛᱩ ᱢᱮᱱᱟᱜᱼᱟ ᱵᱤᱞᱤ ᱟᱛᱠᱤᱨ ᱢᱮᱱᱟᱜᱼᱟ ᱰᱟᱹᱰᱭᱟᱹ ᱢᱮᱱᱟᱜᱼᱟ ᱟᱭᱢᱟ ᱞᱮᱠᱟᱱᱟᱜ ᱠᱷᱮᱞ ᱱᱚᱣᱟ ᱠᱚᱫᱚ ᱚᱯᱷᱞᱟᱭᱤᱱ ᱛᱮᱠᱚ ᱠᱷᱮᱞ ᱨᱮᱜᱮ ᱟᱹᱰᱤ ᱢᱚᱡᱟ ᱵᱩᱡᱷᱟᱹᱜᱼᱟ ᱱᱚᱣᱟ ᱠᱚ ᱠᱷᱮᱞ ᱵᱟᱢ ᱠᱷᱮᱞ ᱞᱮᱠᱷᱟᱱ ᱫᱚ ᱚᱦᱚᱢ ᱟᱴᱠᱟᱨ ᱠᱮᱭᱟ ᱚᱠᱟ ᱞᱮᱠᱟᱱ ᱠᱷᱮᱞᱳᱰ ᱠᱟᱱᱟ ᱚᱱᱟ ᱪᱷᱟᱰᱟ ᱠᱟᱛᱮ ᱠᱷᱮᱞᱳᱰ ᱢᱚᱫᱽᱫᱷᱮᱨᱮ ᱟᱨᱚ ᱢᱮᱱᱟᱜ ᱠᱟᱫᱟ ᱡᱮᱢᱚᱱ ᱴᱤᱞ ᱠᱷᱮᱞ ᱱᱚᱣᱟ ᱴᱤᱞ ᱠᱷᱮᱞ ᱫᱚ ᱟᱵᱚᱨᱮᱱ ᱡᱟᱦᱟᱸ ᱟᱛᱳ ᱴᱚᱞᱟ ᱯᱟᱲᱟ ᱨᱮᱱ ᱜᱤᱫᱽᱨᱟᱹ ᱠᱚᱜᱮ ᱟᱹᱰᱤ ᱵᱮᱥᱠᱚ ᱠᱩᱥᱤᱭᱟᱜᱼᱟ ᱱᱚᱣᱟ ᱠᱷᱮᱞ ᱨᱮ ᱡᱟᱦᱟᱸ ᱵᱟᱡᱟᱨ ᱫᱚᱥᱚᱢ ᱨᱮᱱ ᱜᱤᱫᱽᱨᱟᱹ ᱠᱚᱫᱚ ᱚᱦᱚᱠᱚ ᱞᱟᱹᱭ ᱫᱟᱲᱮ ᱠᱮᱭᱟ ᱡᱮ ᱱᱚᱣᱟ ᱠᱷᱮᱞ ᱨᱮᱱᱟᱜ ᱟᱥᱚᱞ ᱤᱭᱟᱹ ᱨᱟᱹᱥᱠᱟᱹ ᱫᱚ ᱚᱠᱟᱨᱮ ᱧᱟᱢᱚᱜᱼᱟ ᱟᱨᱚ ᱚᱱᱠᱟᱜᱮ ᱡᱮᱢᱚᱱ ᱟᱵᱚ ᱡᱩᱫᱤ ᱵᱚᱱ ᱧᱮᱞᱟ ᱡᱮ ᱚᱱᱞᱟᱭᱤᱱ ᱚᱱᱞᱟᱭᱤᱱ ᱠᱷᱮᱞᱳᱰ ᱚᱱᱞᱟᱭᱤᱱ ᱠᱷᱮᱞ ᱦᱚᱸ ᱡᱮᱢᱚᱱ ᱱᱤᱛᱚᱜ ᱫᱚ ᱟᱭᱢᱟᱜᱟᱱᱜᱮ ᱱᱤᱛᱚᱜ ᱫᱚ ᱚᱱᱞᱟᱭᱤᱱ ᱠᱷᱮᱞ ᱦᱚᱸ ᱪᱟᱹᱞᱩ ᱟᱠᱟᱱ ᱜᱮᱭᱟ ᱡᱮᱢᱚᱱ ᱢᱳᱵᱟᱭᱤᱞ ᱠᱚᱨᱮᱜ ᱵᱚᱱ ᱠᱷᱮᱞᱮᱜᱼᱟ ᱵᱤᱵᱷᱤᱱᱱᱚ ᱨᱚᱠᱚᱢᱟᱜ ᱥᱚᱯᱷᱴᱣᱮᱭᱟᱨ ᱫᱟᱨᱟᱭ ᱛᱮ ᱡᱮᱢᱚᱱ ᱚᱱᱞᱟᱭᱤᱱ ᱛᱮᱦᱚᱸ ᱵᱚᱞ ᱠᱷᱮᱞ ᱜᱟᱱᱚᱜ ᱠᱟᱱᱟ ᱠᱨᱤᱠᱮᱴ ᱠᱷᱮᱞ ᱦᱚᱸ ᱜᱟᱱᱚᱜ ᱠᱟᱱᱟ ᱠᱮᱨᱟᱢ ᱵᱳᱨᱰ ᱠᱷᱮᱞ ᱦᱚᱸ ᱜᱟᱱᱚᱜ ᱠᱟᱱᱟ ᱚᱱᱠᱟᱜᱮ ᱟᱹᱰᱤ ᱨᱚᱠᱚᱢ ᱠᱷᱮᱞ ᱠᱚ ᱥᱤᱨᱡᱟᱹᱣ ᱠᱟᱫᱟ ᱟᱨᱚ ᱚᱱᱟ ᱠᱷᱮᱞᱳᱰ ᱢᱩᱫᱽᱨᱮ ᱟᱨᱚ ᱟᱭᱢᱟ ᱞᱮᱠᱟᱱ ᱠᱷᱮᱞᱳᱰ ᱢᱮᱱᱟᱜᱼᱟ ᱚᱞᱚᱜ ᱢᱟᱱᱮ ᱥᱤᱠᱷᱱᱟᱹᱛ ᱞᱮᱠᱟᱱᱟᱜ ᱠᱷᱮᱞᱳᱰ ᱦᱚᱸ ᱢᱮᱱᱟᱜ ᱠᱟᱫᱟ ᱱᱚᱣᱟ ᱥᱤᱠᱷᱱᱟᱹᱛ ᱞᱮᱠᱟᱱᱟᱜ ᱠᱷᱮᱞᱳᱰ ᱡᱮᱢᱚᱱ ᱡᱩᱫᱤ ᱜᱤᱫᱽᱨᱟᱹ ᱠᱚ ᱢᱟᱱᱮ ᱱᱚᱣᱟ ᱚᱞᱚᱜ ᱯᱟᱲᱦᱟᱣ ᱠᱷᱮᱞᱳᱰ ᱛᱟᱞᱟ ᱛᱮᱜᱮ ᱚᱞᱚᱜ ᱯᱟᱲᱦᱟᱣ ᱦᱚᱪᱚ ᱫᱟᱲᱮᱭᱟᱠᱚᱣᱟ ᱚᱱᱟᱛᱮᱧ ᱢᱮᱱᱟ ᱱᱚᱣᱟ ᱠᱷᱮᱞᱳᱰ ᱛᱮᱦᱚᱸ ᱟᱹᱰᱤᱜᱟᱱ ᱜᱮ ᱟᱭᱢᱟ ᱡᱟᱭᱜᱟ ᱨᱮᱠᱚ ᱥᱮ ᱟᱭᱢᱟ ᱯᱚᱡᱤᱥᱮᱱ ᱨᱮᱠᱚ ᱪᱟᱞᱟᱣ ᱫᱟᱲᱮ ᱠᱟᱣᱫᱟ ᱢᱟᱲᱟᱝ ᱥᱮᱫ ᱠᱚ ᱞᱟᱦᱟ ᱫᱟᱲᱮ ᱠᱟᱣᱫᱟ ᱟᱨ ᱱᱚᱣᱟ ᱠᱷᱮᱞᱳᱰ ᱛᱟᱞᱟ ᱛᱟᱞᱟ ᱛᱮᱜᱮ ᱟᱹᱰᱤᱜᱟᱱ ᱠᱚ ᱥᱤᱠᱷᱱᱟᱹᱛ ᱦᱚᱸ ᱠᱚ ᱦᱟᱛᱟᱣ ᱫᱟᱲᱮ ᱠᱟᱣᱫᱟ ᱚᱱᱟᱛᱮ ᱠᱷᱮᱞᱳᱰ ᱫᱚ ᱟᱹᱰᱤ ᱱᱟᱯᱟᱭ ᱡᱤᱱᱤᱥ ᱠᱟᱱᱟ ᱟᱨ ᱠᱷᱮᱞᱳᱰ ᱵᱟᱢ ᱠᱷᱮᱞᱳᱰ ᱤᱫᱤ ᱞᱮᱠᱷᱟᱱ ᱫᱚ ᱟᱢᱟᱜ ᱦᱚᱲᱢᱚ ᱡᱤᱣᱤ ᱱᱟᱯᱟᱭ ᱦᱚᱸ ᱵᱟᱝ ᱛᱟᱦᱮᱱᱟ ᱚᱱᱟ ᱠᱷᱟᱹᱛᱤᱨ ᱛᱮ ᱥᱚᱨᱤᱨ ᱪᱚᱨᱪᱟ ᱡᱟᱦᱟᱸ ᱵᱚᱱ ᱢᱮᱛᱟᱜ ᱠᱟᱱᱟ ᱡᱩᱫᱤ ᱟᱢᱟᱜ ᱦᱚᱲᱢᱚ ᱡᱩᱫᱤ ᱵᱷᱟᱹᱜᱤᱢ ᱫᱚᱦᱚᱭ ᱛᱟᱢᱟ ᱛᱟᱦᱞᱮ ᱟᱢᱟᱜ ᱦᱚᱲᱢᱚ ᱫᱚ ᱪᱚᱨᱪᱟ ᱤᱫᱤ ᱢᱮ ᱦᱮᱸᱥᱮ ᱮᱸᱰᱮᱠᱷᱟᱱ ᱟᱢᱟᱜ ᱦᱚᱲᱢᱚ ᱡᱤᱣᱤ ᱦᱚᱸ ᱵᱷᱟᱜᱮ ᱛᱟᱦᱮᱱ ᱛᱟᱢᱟ ᱟᱨ ᱱᱚᱣᱟ ᱫᱚ ᱱᱚᱣᱟ ᱠᱷᱮᱞᱳᱰ ᱛᱟᱞᱟ ᱛᱮᱜᱮ ᱟᱢᱟᱜ ᱦᱚᱲᱢᱚ ᱡᱤᱣᱤ ᱦᱚᱸ ᱴᱷᱤᱠ ᱴᱷᱟᱠ ᱛᱟᱦᱮᱱ ᱛᱟᱢᱟ ᱱᱚᱣᱟ ᱦᱚᱛᱮ ᱛᱮᱧ ᱞᱟᱹᱭᱟ ᱠᱷᱮᱞᱳᱰ ᱫᱚ ᱟᱹᱰᱤ ᱱᱟᱯᱟᱭ ᱡᱤᱱᱤᱥ ᱠᱟᱱᱟ